ᱦᱮᱸ ᱦᱮᱞᱳ ᱜᱚᱢᱠᱮ ᱦᱮᱸ ᱢᱟᱪᱮᱫ ᱤᱧ ᱞᱟᱹᱭᱮᱜᱼᱟ ᱢᱟᱨᱟᱝ ᱜᱚᱢᱠᱮ ᱢᱟᱨᱟᱝ ᱜᱚᱢᱠᱮ ᱠᱟᱱ ᱜᱮᱭᱟᱢ ᱥᱮ ᱦᱮᱸ ᱛᱚ ᱢᱮᱱᱫᱤᱧ ᱱᱮᱥ ᱫᱚ ᱯᱟᱹᱴᱷᱣᱟᱹ ᱠᱚ ᱱᱟᱣᱟ ᱠᱚ ᱵᱷᱩᱨᱛᱤᱭᱱᱟ ᱟᱫᱚ ᱱᱩᱠᱩᱣᱟᱜ ᱠᱞᱟᱥ ᱠᱚᱫᱚ ᱛᱤᱥ ᱠᱚᱛᱮ ᱥᱩᱨᱩᱜᱼᱟ ᱦᱮᱸ ᱟᱨ ᱪᱮᱫᱟᱜ ᱥᱮ ᱯᱟᱹᱴᱷᱣᱟᱹ ᱠᱚᱦᱚᱸ ᱠᱚ ᱠᱩᱞᱤᱧ ᱠᱟᱱᱟ ᱡᱮ ᱛᱟᱦᱚᱞᱮ ᱠᱞᱟᱥ ᱠᱚᱫᱚ ᱛᱤᱱ ᱠᱚᱛᱮ ᱯᱮ ᱦᱟᱛᱟᱣ ᱛᱟᱞᱮᱭᱟ ᱥᱮ ᱚᱠᱟ ᱚᱠᱟ ᱫᱤᱱ ᱯᱮ ᱦᱟᱛᱟᱣᱟ ᱢᱟᱱᱮ ᱪᱮᱫ ᱪᱮᱫ ᱵᱟᱨ ᱠᱚ ᱚᱱᱟ ᱠᱚ ᱠᱩᱞᱤᱧ ᱠᱟᱱᱟ ᱟᱪᱪᱷᱟ ᱟᱨᱚ ᱚᱱᱟ ᱥᱟᱶᱛᱮᱠᱚ ᱠᱩᱞᱤᱧ ᱠᱟᱱᱟ ᱛᱟᱦᱚᱞᱮ ᱚᱸᱰᱮ ᱢᱟᱪᱮᱫ ᱠᱚ ᱛᱚᱠᱚ ᱨᱮᱜᱩᱞᱟᱨ ᱵᱟᱠᱚ ᱦᱤᱡᱩᱜ ᱠᱟᱱᱟ ᱩᱱᱠᱩ ᱞᱟᱹᱜᱤᱫ ᱛᱮ ᱛᱟᱦᱚᱞᱮ ᱪᱮᱫᱟᱜ ᱪᱮᱫᱟᱜ ᱵᱟᱠᱚ ᱦᱤᱡᱩᱜ ᱠᱟᱱᱟ ᱦᱮᱸ ᱱᱚᱣᱟ ᱛᱚ ᱴᱷᱤᱠ ᱠᱟᱛᱷᱟ ᱜᱮᱢ ᱞᱟᱹᱭ ᱠᱟᱫᱟ ᱛᱚ ᱛᱚ ᱱᱚᱣᱟ ᱠᱚ ᱢᱮᱱ ᱠᱟᱛᱮ ᱜᱚᱢᱠᱮ ᱛᱟᱦᱚᱞᱮ ᱴᱷᱤᱠ ᱜᱮᱭᱟ ᱦᱟᱸᱜ ᱛᱟᱦᱚᱞᱮ ᱥᱮ ᱪᱮᱫ ᱴᱷᱤᱠ ᱜᱮᱭᱟ ᱢᱟ ᱛᱟᱦᱚᱞᱮ ᱦᱮᱸ